ᱟᱹᱰᱤ ᱨᱟᱹᱥᱠᱟᱹ ᱨᱮᱭᱟᱜ ᱠᱷᱚᱵᱚᱨ ᱤᱧ ᱡᱟᱦᱟᱸᱧ ᱟᱥ ᱞᱮᱫ ᱚᱱᱟ ᱟᱹᱰᱤ ᱨᱟᱹᱥᱠᱟᱹ ᱜᱤᱧ ᱟᱹᱭᱠᱟᱹᱣᱮᱫᱟ ᱛᱤᱦᱤᱧ ᱱᱤᱛᱚᱜ ᱤᱧ ᱯᱟᱛᱟ ᱧᱮᱞᱤᱧ ᱪᱟᱞᱟᱜ ᱞᱟᱹᱜᱤᱫ ᱱᱚᱜ ᱚᱭ ᱯᱮ ᱧᱮᱞᱮᱫ ᱛᱤᱧ ᱜᱮᱭᱟ ᱥᱟᱴ ᱮᱠᱮᱵᱟᱨᱮ ᱟᱹᱰᱤ ᱱᱟᱯᱟᱭᱤᱧ ᱠᱤᱨᱤᱧ ᱧᱟᱢ ᱟᱠᱟᱫᱟ ᱤᱧ ᱚᱠᱟᱧ ᱠᱷᱚᱡ ᱞᱮᱫ ᱚᱱᱟᱜᱤᱧ ᱧᱟᱢ ᱟᱠᱟᱫᱟ ᱱᱚᱜᱚᱭ ᱥᱟᱭᱤᱡ ᱯᱮ ᱧᱮᱞᱮᱫ ᱠᱟᱱ ᱜᱮᱭᱟ ᱱᱚᱛᱮ ᱱᱚᱛᱮ ᱰᱟᱸᱰᱟ ᱥᱮᱡ ᱦᱚᱸ ᱧᱮᱞ ᱛᱤᱧ ᱯᱮ ᱞᱟᱛᱟᱨ ᱡᱷᱩᱞ ᱦᱚᱸ ᱛᱤ ᱥᱮᱱᱟᱜ ᱦᱚᱸ ᱵᱚᱛᱟᱢ ᱠᱚᱦᱚᱸ ᱰᱤᱡᱟᱭᱤᱱ ᱡᱟᱦᱟᱸ ᱤᱧ ᱠᱷᱚᱡ ᱞᱮᱫ ᱡᱟᱠ ᱮᱥᱢᱟᱨᱴ ᱮᱠᱮᱵᱟᱨᱮ ᱱᱚᱣᱟ ᱰᱤᱡᱤᱴᱮᱞ ᱡᱩᱜᱽ ᱨᱮ ᱮᱥᱢᱟᱨᱴ ᱜᱮ ᱧᱮᱞᱚᱜ ᱠᱟᱱᱟ ᱟᱯᱮ ᱵᱟᱯᱮ ᱦᱟᱛ ᱫᱟᱲᱮᱭᱟᱜᱼᱟ ᱛᱚ ᱫᱮᱞᱟᱵᱚᱱ ᱛᱟᱦᱚᱞᱮ ᱱᱚᱣᱟ ᱦᱚᱨᱚᱜ ᱠᱟᱛᱮ ᱪᱮᱫ ᱞᱮᱠᱟᱧ ᱧᱮᱞᱚᱜᱼᱟ ᱯᱟᱛᱟ ᱨᱮ ᱡᱩᱫᱤ ᱧᱟᱯᱟᱢᱚᱜ ᱦᱩᱭᱩᱜ ᱠᱷᱟᱡ ᱱᱤᱭᱟᱹ ᱥᱟᱨᱴ ᱦᱚᱨᱚᱜ ᱠᱟᱛᱮᱫ ᱜᱤᱧ ᱪᱟᱞᱟᱜᱼᱟ ᱟᱨ ᱢᱟ ᱛᱟᱦᱚᱞᱮ ᱥᱟᱱᱟᱢ ᱠᱚ ᱡᱚᱦᱟᱨ